ᱥᱮᱫᱟᱭ ᱠᱷᱚᱱ ᱱᱟᱦᱟᱜ ᱨᱮᱱ ᱢᱟ ᱱᱢᱤ ᱫᱚ ᱟᱹᱰᱤᱜᱟᱱ ᱜᱮ ᱞᱟᱜᱟᱱ ᱠᱟᱨᱤ ᱯᱨᱚᱡᱩᱠᱛᱤ ᱥᱮ ᱚᱱᱟ ᱠᱚ ᱦᱟᱛᱟᱣ ᱠᱟᱛᱮᱜ ᱟᱹᱰᱤᱜᱟᱱ ᱜᱮ ᱢᱟᱲᱟᱝ ᱥᱮᱫ ᱠᱚ ᱞᱟᱦᱟ ᱟᱠᱟᱱᱟ ᱥᱮᱫᱟᱭ ᱫᱚ ᱚᱱᱠᱟᱱ ᱩᱭᱦᱟᱹᱨ ᱵᱷᱟᱵᱱᱟ ᱦᱚᱸ ᱵᱟᱝ ᱛᱟᱦᱮᱸ ᱠᱟᱱᱟ ᱟᱨ ᱵᱚᱦᱚᱜᱨᱮ ᱫᱤᱞ ᱫᱟᱲᱮ ᱦᱚᱸ ᱵᱟᱝ ᱛᱟᱦᱮᱸ ᱠᱟᱱᱟ ᱱᱟᱦᱟᱜ ᱢᱟᱱᱢᱤ ᱫᱚ ᱟᱹᱰᱤ ᱥᱚᱞᱦᱮᱛᱮ ᱥᱮ ᱟᱹᱰᱤ ᱠᱚᱢ ᱥᱚᱢᱚᱭ ᱛᱮᱜᱮ ᱟᱹᱰᱤ ᱞᱮᱠᱟᱱ ᱡᱚᱴᱤᱞ ᱡᱚᱴᱤᱞ ᱠᱟ ᱢᱤ ᱠᱚ ᱯᱟᱨᱚᱢ ᱫᱟᱲᱮᱭᱟᱜ ᱠᱟᱱᱟ ᱱᱚᱣᱟ ᱫᱚ ᱢᱤᱫᱴᱮᱱᱜᱮ ᱞᱟᱜᱟᱱ ᱠᱟᱨᱤ ᱱᱚᱜᱼᱚ ᱱᱚᱣᱟ ᱫᱤᱥᱟᱹᱛᱮ ᱱᱟᱦᱟᱜ ᱢᱟᱱᱢᱤ ᱫᱚ ᱠᱟᱢᱤ ᱦᱚᱨᱟ ᱥᱮ ᱦᱟᱱᱛᱮ ᱱᱟᱛᱮ ᱪᱟᱞᱟᱣ ᱥᱮ ᱪᱟᱥ ᱟᱵᱟᱫ ᱚᱞᱚᱜ ᱯᱟᱲᱦᱟᱣ ᱡᱷᱚᱛᱚ ᱥᱮᱫ ᱛᱮᱜᱮ ᱟᱹᱰᱤᱜᱟᱱ ᱠᱚ ᱞᱟᱦᱟ ᱟᱠᱟᱱᱟ ᱚᱱᱟᱛᱮ ᱡᱩᱜᱽ ᱵᱚᱫᱚᱞ ᱥᱟᱶ ᱛᱮᱜᱮ ᱱᱟᱦᱟᱜ ᱡᱩᱜ ᱨᱮᱱ ᱢᱟᱱᱢᱤ ᱫᱚ ᱡᱩᱜᱽ ᱥᱟᱶ ᱛᱟᱞ ᱢᱤᱞᱟᱹᱣ ᱠᱟᱛᱮᱜ ᱛᱟᱲᱟᱢ ᱦᱚᱸᱠᱚ ᱪᱮᱫ ᱠᱟᱫᱟ ᱦᱚᱸ ᱱᱚᱝᱠᱟᱱᱟᱜ ᱫᱤᱥᱟᱹ ᱥᱮ ᱩᱭᱦᱟᱹᱨ ᱵᱷᱟᱵᱱᱟ ᱱᱟᱦᱟᱜ ᱢᱟᱱᱢᱤ ᱫᱚᱠᱚ ᱧᱟᱢ ᱠᱟᱜᱼᱟ ᱥᱮᱫᱟᱭ ᱫᱚ ᱱᱚᱜᱼᱚ ᱱᱚᱝᱠᱟᱱ ᱫᱤᱥᱟᱹ ᱥᱮ ᱩᱭᱦᱟᱹᱨ ᱵᱷᱟᱵᱽᱱᱟ ᱟᱨ ᱱᱚᱝᱠᱟᱱ ᱫᱟᱲᱮ ᱦᱚᱸ ᱵᱟᱝ ᱛᱟᱦᱮᱸ ᱠᱟᱱ ᱛᱟᱠᱚᱣᱟ ᱢᱟᱱᱢᱤᱭᱟᱜ ᱚᱱᱟᱛᱮ ᱡᱷᱚᱛᱚ ᱥᱮᱫ ᱛᱮᱜᱮ ᱛᱟᱭᱚᱢ ᱛᱟᱭᱚᱢ ᱛᱮᱜᱮ ᱛᱟᱲᱟᱢ ᱟᱠᱟᱫ ᱛᱟᱦᱮᱸ ᱠᱤᱱᱛᱩ ᱱᱟᱦᱟᱜ ᱟᱜ ᱱᱚᱣᱟ ᱵᱚᱨᱛᱚᱢᱟᱱ ᱡᱩᱜᱽ ᱨᱮ ᱢᱟᱱᱢᱤ ᱦᱚᱸᱠᱚ ᱵᱩᱡ ᱠᱮᱫᱟ ᱥᱮ ᱵᱩᱫᱽᱫᱷᱤ ᱫᱟᱲᱮᱦᱚᱸ ᱥᱮᱴᱮᱨᱟᱜ ᱠᱚᱣᱟ ᱡᱮ ᱱᱚᱜᱼᱚ ᱱᱚᱝᱠᱟᱱ ᱫᱤᱥ ᱦᱩᱫᱤᱥ ᱛᱟᱞᱟᱛᱮ ᱡᱟᱦᱟᱸ ᱞᱮᱠᱟᱱᱟᱜ ᱜᱮ ᱠᱟᱢᱤ ᱠᱚ ᱡᱟᱦᱟᱸ ᱛᱤᱱᱟᱹᱜ ᱡᱚᱴᱤᱞ ᱠᱟᱢᱤᱜᱮ ᱢᱟᱱᱮ ᱡᱷᱚᱛᱚ ᱜᱮ ᱦᱟᱹᱨ ᱥᱟᱢᱴᱟᱣ ᱜᱟᱱᱚᱜ ᱠᱟᱱᱟ ᱚᱱᱟᱦᱚᱸ ᱠᱚᱢ ᱥᱚᱢᱚᱭ ᱟᱨ ᱠᱚᱢ ᱯᱚᱨᱤᱥᱚᱨᱚᱢ ᱫᱟᱲᱮ ᱠᱷᱟᱴᱟᱣ ᱠᱟᱛᱮᱜ ᱦᱚᱸ ᱱᱚᱣᱟ ᱠᱚ ᱠᱟᱹᱢᱤ ᱠᱚᱫᱚ ᱩᱫᱽᱫᱷᱟᱹᱨᱚᱜ ᱠᱟᱱ ᱛᱟᱦᱮᱸᱜ ᱠᱟᱱᱟ ᱡᱟᱦᱟᱸᱛᱮ ᱪᱟᱞᱟᱣ ᱥᱮ ᱡᱟᱦᱟᱱᱟᱜ ᱟᱨᱡᱟᱣ ᱠᱚ ᱞᱟᱹᱜᱤᱫᱛᱮ ᱱᱚᱣᱟ ᱦᱚᱸ ᱟᱹᱰᱤᱜᱟᱱ ᱢᱮᱫᱴᱮᱱ ᱠᱟᱹᱢᱤ ᱨᱮᱱᱟᱝ ᱦᱚᱨᱟ ᱜᱮ ᱠᱟᱱᱟ ᱟᱨ ᱱᱚᱣᱟ ᱫᱚ ᱢᱤᱫᱴᱟᱱ ᱵᱟᱱᱤᱡ ᱛᱟᱦᱮᱱᱟ ᱮᱱᱠᱷᱟᱱ ᱱᱚᱣᱟ ᱫᱚ ᱟᱹᱰᱤᱜᱟᱱ ᱵᱮᱵᱥᱟ ᱪᱮᱛᱟᱱ ᱨᱮᱦᱚᱸ ᱟᱹᱰᱤᱜᱟᱱ ᱚᱨᱥᱚᱝ ᱮ ᱧᱟᱢ ᱟᱠᱟᱫᱟ ᱡᱮᱞᱮᱠᱟ ᱥᱮᱫᱟᱭ ᱫᱚ ᱠᱤᱨᱤᱧ ᱟᱠᱷᱨᱤᱧ ᱠᱷᱮᱛᱨᱮ ᱨᱮᱦᱚᱸ ᱦᱤᱥᱟᱹᱵ ᱱᱤᱠᱟᱹᱥ ᱠᱚᱦᱚᱸ ᱮᱠᱟᱞ ᱞᱟᱠᱛᱤ ᱠᱟᱱ ᱜᱮᱭᱟ ᱟᱨ ᱱᱚᱣᱟ ᱠᱚ ᱦᱤᱥᱟᱹᱵ ᱱᱤᱠᱟᱹᱥ ᱞᱟᱹᱜᱤᱫ ᱛᱮᱫᱚ ᱱᱟᱦᱟ ᱫᱚ ᱟᱹᱰᱤ ᱴᱮᱠᱱᱳᱞᱚᱡᱤ ᱥᱤᱥᱴᱮᱢ ᱠᱚᱠᱚ ᱪᱟᱞᱩ ᱠᱟᱜᱼᱟ ᱯᱟᱦᱤᱞ ᱫᱚ ᱢᱮᱫᱴᱮᱱ ᱪᱟᱥᱤ ᱡᱟᱦᱟᱱᱟᱜ ᱮ ᱪᱟᱥ ᱟᱵᱟᱫ ᱞᱮᱠᱷᱟᱱ ᱥᱮ ᱠᱤᱨᱤᱧ ᱟᱠᱷᱨᱤᱧ ᱞᱮᱠᱷᱟᱱᱮ ᱚᱱᱰᱮ ᱫᱚ ᱯᱟᱦᱤᱞ ᱫᱚ ᱛᱩᱞᱟᱹ ᱫᱟᱲᱤ ᱛᱟᱦᱮᱸ ᱠᱟᱱ ᱛᱟᱭᱟ ᱱᱮᱛᱟᱨ ᱫᱚ ᱚᱱᱟ ᱫᱚ ᱵᱟᱝ ᱰᱷᱟᱹᱨ ᱧᱚᱜ ᱥᱟᱢᱟᱱ ᱢᱤᱫ ᱥᱟᱝᱛᱮ ᱟᱠᱷᱨᱤᱧ ᱞᱮᱠᱷᱟᱱ ᱮ ᱱᱚᱣᱟ ᱦᱚᱸ ᱱᱮᱛᱟᱨ ᱫᱚ ᱠᱚᱢᱯᱤᱭᱩᱴᱟᱨ ᱳᱡᱳᱱ ᱫᱟᱲᱤ ᱛᱳᱜ ᱠᱟᱱᱟ ᱚᱱᱟᱛᱮ ᱟᱹᱰᱤ ᱞᱚᱜᱚᱱ ᱟᱹᱰᱤ ᱡᱟᱥᱛᱤ ᱛᱮᱜᱮ ᱱᱚᱣᱟ ᱠᱚ ᱦᱤᱥᱟᱹᱵ ᱠᱟᱛᱮᱜ ᱚᱱᱟ ᱫᱚ ᱵᱟᱡᱟᱨ ᱥᱮ ᱦᱟᱴᱨᱮᱭ ᱟᱠᱷᱨᱤᱧ ᱫᱟᱲᱮᱭᱟᱜ ᱠᱟᱱᱟ ᱟᱨ ᱱᱮᱛᱟᱨ ᱫᱚ ᱢᱮᱱᱟᱜᱼᱟ ᱦᱤᱥᱟᱹᱵ ᱨᱮᱱᱟᱜ ᱠᱮᱞᱠᱩᱞᱮᱴᱟᱨ ᱦᱚᱸ ᱢᱮᱱᱟᱜᱼᱟ ᱠᱷᱟᱛᱟ ᱯᱚᱛᱨᱚ ᱦᱚᱸ ᱵᱟᱭ ᱞᱟᱜᱟᱜ ᱠᱟᱱᱟ ᱱᱮᱛᱟᱨ ᱫᱚ ᱡᱷᱚᱛᱚ ᱠᱚᱢᱯᱤᱭᱩᱴᱟᱨ ᱡᱤᱱᱤᱥ ᱠᱟᱱᱟ ᱴᱤᱯᱟᱹᱴᱤᱯᱤ ᱛᱮᱦᱚᱸ ᱚᱱᱟ ᱨᱮᱱᱟᱜ ᱦᱤᱥᱟᱹᱵ ᱠᱚᱦᱚᱸᱭ ᱚᱰᱚᱜ ᱫᱟᱲᱮᱭᱟᱜᱼᱟ ᱟᱨ ᱪᱟᱥᱤ ᱵᱟᱥᱤ ᱠᱷᱮᱛᱨᱮ ᱫᱚ ᱫᱟᱜ ᱟᱨᱮᱪ ᱦᱚᱸ ᱞᱟᱠᱛᱤ ᱠᱟᱱ ᱜᱮᱭᱟ ᱥᱮᱫᱟᱭ ᱫᱚ ᱛᱟᱦᱮᱸ ᱠᱟᱱᱟ ᱰᱷᱚᱝᱜᱟ ᱚᱱᱟ ᱠᱚ ᱠᱷᱚᱱ ᱯᱩᱠᱷᱨᱤ ᱠᱷᱚᱱ ᱰᱟᱝ ᱛᱚᱞ ᱠᱟᱛᱮᱜ ᱢᱟᱜ ᱰᱟᱝ ᱛᱚᱞ ᱠᱟᱛᱮᱜ ᱛᱟᱲᱟ ᱠᱚ ᱛᱚᱞ ᱠᱟᱛᱮᱜ ᱫᱟᱜ ᱠᱚ ᱨᱟᱠᱟᱵ ᱛᱟᱦᱮᱸᱜ ᱱᱟᱦᱟᱜ ᱫᱚ ᱵᱟᱝ ᱱᱟᱦᱟᱜ ᱫᱚᱡᱷᱚᱛᱚᱜᱮ ᱢᱟᱱᱮ ᱡᱚᱛᱚᱜᱮ ᱱᱮᱛᱟᱨ ᱫᱚ ᱴᱮᱠᱱᱳᱞᱚᱡᱤ ᱥᱤᱥᱴᱮᱢ ᱛᱮᱠᱚ ᱯᱨᱚᱭᱳᱜ ᱮᱫᱟ ᱱᱟᱦᱟᱜ ᱛᱩᱫ ᱮᱱᱟ ᱢᱮᱥᱤᱱ ᱫᱟᱜ ᱟᱨᱮᱡ ᱢᱮᱥᱤᱱ ᱚᱱᱟ ᱢᱤᱫ ᱵᱟᱨ ᱜᱷᱚᱱᱴᱟᱭ ᱪᱟᱹᱞᱩ ᱞᱮᱠᱷᱟᱱᱜᱮ ᱟᱹᱰᱤ ᱢᱟᱨᱟᱝᱛᱮ ᱪᱟᱥ ᱟᱵᱟᱫ ᱨᱮᱱᱟᱜ ᱢᱤᱫᱴᱟᱝ ᱦᱚᱨᱟᱭ ᱧᱟᱢ ᱫᱟᱲᱮᱭᱟᱜ ᱥᱮ ᱫᱟᱜ ᱮ ᱟᱨᱡᱟᱣ ᱫᱟᱲᱮᱭᱟᱜᱼᱟ ᱚᱱᱟ ᱠᱟᱛᱮᱜ ᱪᱟᱥ ᱟᱵᱟᱫ ᱪᱟᱥ ᱟᱵᱟᱫ ᱠᱷᱮᱛᱨᱮ ᱨᱮᱦᱚᱸ ᱢᱮᱫᱴᱮᱝ ᱪᱟᱥᱤᱭᱟᱜ ᱥᱮ ᱢᱟᱱᱢᱤᱭᱟᱜ ᱟᱹᱰᱤ ᱜᱟᱱᱜᱮ ᱥᱚᱦᱞᱮ ᱦᱩᱭ ᱠᱟᱱ ᱛᱟᱭᱟ ᱚᱱᱟᱛᱮ ᱱᱟᱦᱟᱜ ᱫᱚ ᱪᱟᱥ ᱟᱵᱟᱫ ᱠᱷᱮᱛᱨᱮ ᱦᱚᱸ ᱟᱹᱰᱤ ᱴᱟᱜᱮ ᱥᱩᱵᱤᱫᱷᱟ ᱦᱩᱭ ᱠᱟᱱ ᱛᱟᱠᱚᱣᱟ ᱥᱮ ᱩᱱᱱᱚᱛᱤ ᱰᱟᱦᱟᱨ ᱨᱮᱱᱟᱜ ᱦᱚᱨᱟ ᱫᱚᱠᱚ ᱧᱟᱢ ᱟᱠᱟᱫ ᱜᱮᱭᱟ ᱱᱟᱦᱟᱜ ᱫᱚ ᱥᱮᱫᱟᱭ ᱞᱮᱠᱟ ᱫᱚ ᱩᱱᱟᱹᱜ ᱜᱟᱱ ᱫᱚ ᱮᱸᱴᱠᱮᱴᱚᱲᱮ ᱵᱟᱹᱱᱩᱜᱼᱟ ᱱᱟᱥᱮᱱᱟᱜ ᱵᱚᱦᱚᱜ ᱮ ᱠᱷᱮᱞᱟᱣ ᱞᱮᱱᱠᱷᱟᱱ ᱜᱮ ᱢᱤᱫᱴᱟᱝ ᱢᱟᱹᱱᱢᱤ ᱫᱚ ᱟᱹᱰᱤ ᱱᱟᱯᱟᱭᱛᱮ ᱟᱹᱰᱤ ᱠᱚᱢ ᱥᱚᱢᱚᱭᱛᱮ ᱡᱟᱦᱟᱸ ᱞᱮᱠᱟᱱ ᱮᱸᱴᱠᱮᱴᱚᱲᱮᱭᱟᱱ ᱠᱟᱹᱢᱤ ᱦᱚᱸ ᱥᱚᱞᱦᱮ ᱛᱮᱜᱮ ᱯᱟᱨᱚᱢ ᱫᱟᱲᱮᱭᱟᱜᱼᱟ ᱢᱮᱱᱛᱮ ᱟᱸᱡᱚᱢᱚᱜ ᱠᱟᱱᱟ ᱥᱮ ᱧᱮᱞᱚᱜᱚᱜ ᱠᱟᱱᱟ ᱢᱮᱱᱛᱮ